ᱦᱮᱸ ᱤᱧ ᱡᱚᱛᱚ ᱦᱚᱲ ᱥᱟᱶ ᱡᱚᱢ ᱧᱩ ᱟᱹᱰᱤ ᱨᱟᱹᱥᱠᱟᱹ ᱜᱮᱧ ᱵᱩᱡᱷᱟᱹᱣᱟ ᱟᱨ ᱡᱚᱠᱷᱚᱱ ᱟᱞᱮ ᱚᱲᱟᱜ ᱨᱮ ᱵᱟᱯᱞᱟ ᱵᱤᱦᱟᱹ ᱵᱟᱯᱞᱟ ᱠᱚ ᱦᱩᱭᱩᱜᱼᱟ ᱩᱱ ᱥᱚᱢᱚᱭ ᱟᱞᱮ ᱡᱚᱛᱚ ᱦᱚᱲᱞᱮ ᱱᱮᱣᱛᱟ ᱠᱚᱣᱟ ᱟᱰᱮ ᱯᱟᱥᱮ ᱴᱚᱞᱟ ᱨᱮᱱ ᱱᱮᱣᱛᱟ ᱯᱮᱲᱟ ᱟᱨ ᱡᱚᱠᱷᱚᱱ ᱟᱞᱮ ᱴᱷᱮᱱ ᱠᱚ ᱦᱤᱡᱩᱜᱼᱟ ᱥᱚᱝᱜᱮ ᱛᱮᱞᱮ ᱡᱚᱢ ᱧᱩᱭᱟ ᱟᱨ ᱫᱚᱢᱮ ᱨᱟᱹᱥᱠᱟᱹᱞᱮ ᱵᱩᱡᱟ ᱟᱨ ᱟᱨ ᱟᱠᱚ ᱦᱚᱸ ᱟᱹᱰᱤ ᱨᱟᱹᱥᱠᱟᱹ ᱜᱮᱠᱚ ᱵᱩᱡᱟ